ᱡᱟᱦᱟᱸᱞᱮᱠᱟ ᱵᱟᱜᱟᱱ ᱞᱟᱹᱜᱤᱫ ᱵᱟᱜᱟᱱ ᱞᱟᱹᱜᱤᱫ ᱫᱚ ᱤᱧ ᱫᱚ ᱡᱟᱦᱟᱸ ᱠᱷᱚᱱ ᱫᱚ ᱵᱟᱹᱧ ᱟᱹᱜᱩᱭᱟ ᱤᱧ ᱫᱚ ᱚᱲᱟᱜ ᱨᱮᱜᱮᱧ ᱵᱮᱱᱟᱣᱟ ᱡᱟᱦᱟᱸᱞᱮᱠᱟ ᱦᱩᱭᱱᱟ ᱠᱟᱨᱞᱟ ᱟᱵᱚ ᱥᱟᱵᱡᱤ ᱵᱚᱱ ᱠᱤᱨᱤᱧ ᱟᱹᱜᱩ ᱠᱮᱜᱼᱟ ᱚᱱᱟ ᱥᱚᱵᱡᱤ ᱡᱟᱦᱟᱸ ᱞᱮᱠᱟ ᱵᱤᱞᱤᱭᱟᱠᱟᱱ ᱠᱟᱨᱞᱟ ᱠᱟᱨᱞᱟ ᱦᱩᱭᱱᱟ ᱥᱮ ᱠᱟᱨᱞᱟ ᱦᱩᱭᱱᱟ ᱡᱟᱦᱟᱸ ᱞᱮᱠᱟ ᱵᱤᱞᱤᱭ ᱠᱟᱱᱟ ᱚᱱᱟ ᱫᱚᱵᱚᱱ ᱫᱚᱦᱚ ᱠᱟᱜᱼᱟ ᱡᱟᱝᱛᱮᱫ ᱚᱰᱚᱠ ᱠᱟᱛᱮ ᱵᱚᱱ ᱫᱚᱦᱚ ᱠᱟᱜᱼᱟ ᱠᱚᱸᱦᱰᱷᱟ ᱦᱩᱭᱱᱟ ᱦᱚᱛᱚᱫ ᱦᱩᱭᱱᱟ ᱠᱤᱨᱤᱧ ᱠᱟᱛᱮᱫ ᱵᱚᱱ ᱫᱚᱦᱚ ᱠᱟᱜ ᱜᱮᱭᱟ ᱟᱨ ᱚᱱᱟ ᱨᱮᱱᱟᱜ ᱡᱟᱝ ᱩᱰᱩᱠ ᱠᱟᱛᱮᱫ ᱵᱚᱱ ᱟᱨ ᱱᱤᱡᱮ ᱛᱮᱜᱮ ᱵᱟᱜᱟᱱᱤᱧ ᱵᱮᱱᱟᱣᱟ ᱱᱤᱡᱮᱛᱮ ᱵᱟᱜᱟᱱ ᱵᱮᱱᱟᱣ ᱠᱟᱛᱮᱫ ᱚᱱᱟ ᱜᱤᱧ ᱨᱚᱦᱚᱭᱟ ᱚᱱᱟ ᱜᱮ ᱨᱚᱦᱚᱭ ᱠᱟᱛᱮᱫ ᱢᱟᱱᱮ ᱚᱸᱰᱮ ᱠᱷᱚᱱ ᱜᱮ ᱫᱟᱜ ᱤᱧ ᱫᱩᱞᱟᱜᱼᱟ ᱥᱟᱨᱤᱧ ᱮᱢᱟ ᱦᱟᱸᱜᱼᱟ ᱛᱤᱡᱩ ᱜᱩᱡᱩᱜ ᱨᱟᱱᱤᱧ ᱮᱢᱟᱫᱟᱜᱼᱟ ᱮᱢᱟᱫᱟᱜᱼᱟ ᱫᱟᱜ ᱠᱚᱧ ᱯᱟᱴᱟᱣᱟᱜᱼᱟ ᱢᱮᱥᱤᱱ ᱛᱮ ᱟᱨ ᱤᱱᱠᱟᱹ ᱠᱟᱛᱮᱫ ᱜᱮ ᱚᱸᱰᱮ ᱠᱷᱚᱱ ᱡᱚᱜᱼᱟ ᱡᱚ ᱠᱟᱛᱮᱫ ᱡᱟᱦᱟᱸ ᱞᱮᱠᱟ ᱦᱩᱭᱱᱟ ᱤᱧ ᱦᱚᱸ ᱚᱲᱟᱜ ᱨᱤᱧ ᱩᱛᱩ ᱦᱩᱧ ᱫᱟᱲᱮᱭᱟᱜᱼᱟ ᱟᱨ ᱡᱟᱦᱟᱸ ᱞᱮᱠᱟ ᱰᱷᱮᱨ ᱮᱱᱟ ᱚᱸᱰᱮ ᱠᱷᱚᱱ ᱟᱹᱠᱷᱨᱤᱧ ᱦᱩᱧ ᱫᱟᱲᱮᱭᱟᱜᱼᱟ ᱤᱧᱟᱹ ᱯᱚᱭᱥᱟ ᱦᱚᱛᱤᱧ ᱦᱩᱭᱩᱜᱼᱟ ᱵᱩᱞᱩᱝ ᱥᱩᱱᱩᱢ ᱦᱚᱸᱛᱤᱧ ᱪᱟᱞᱟᱜᱼᱟ ᱚᱸᱰᱮ ᱠᱷᱚᱱ ᱜᱮ ᱟᱨ ᱡᱟᱦᱟᱸᱞᱮᱠᱟ ᱦᱚᱲ ᱡᱩᱫᱤ ᱦᱟᱛᱟᱣ ᱨᱮᱭᱟᱜ ᱢᱟᱱᱮ ᱛᱟᱭ ᱢᱮᱱᱟᱜᱼᱟ ᱮᱱᱠᱷᱟᱱ ᱩᱱᱠᱩ ᱦᱚᱸᱠᱚ ᱦᱟᱛᱟᱣ ᱫᱟᱲᱮᱭᱟᱜᱼᱟ ᱟᱨ ᱤᱧ ᱡᱟᱦᱟᱸ ᱛᱤᱥ ᱡᱩᱫᱤ ᱚᱱᱟᱧ ᱢᱮᱱᱟ ᱠᱤ ᱤᱧ ᱤᱛᱟᱹᱧ ᱫᱚᱦᱚᱭᱟ ᱮᱱᱠᱷᱟᱱ ᱤᱛᱟᱹ ᱦᱚᱸ ᱚᱸᱰᱮ ᱠᱷᱚᱱᱤᱧ ᱫᱚᱦᱚ ᱫᱟᱲᱮᱭᱟᱜᱼᱟ